ᱟᱪᱪᱷᱟ ᱰᱨᱟᱭᱵᱷᱟᱨ ᱥᱟᱦᱮᱵ ᱟᱢ ᱫᱚ ᱱᱚᱣᱟ ᱜᱟᱹᱰᱤᱨᱮᱱ ᱠᱟᱱᱟᱢ ᱞᱟᱦᱟ ᱜᱟᱹᱰᱤᱨᱮ ᱢᱤᱫᱴᱟᱱ ᱵᱮᱜ ᱪᱟᱞᱟᱣ ᱟᱠᱟᱱ ᱛᱤᱧᱟ ᱱᱚᱣᱟ ᱩᱫᱽᱫᱷᱟᱨ ᱞᱟᱹᱜᱤᱫᱛᱮ ᱛᱷᱚᱲᱟ ᱥᱟᱦᱟᱡᱡᱚᱧ ᱢᱮ ᱱᱤᱭᱟᱹ ᱞᱟᱦᱟᱨᱮ ᱡᱟᱦᱟᱸ ᱜᱟᱹᱰᱤ ᱪᱟᱞᱟᱣ ᱠᱟᱱᱟ ᱤᱧᱟᱹᱜ ᱵᱮᱜ ᱨᱮ ᱦᱮᱸ ᱚᱱᱟ ᱵᱮᱜᱨᱮ ᱟᱭᱢᱟ ᱠᱤᱪᱷᱩ ᱫᱟᱹᱢᱤ ᱡᱤᱱᱤᱥ ᱢᱮᱱᱟᱜ ᱛᱤᱧᱟ ᱟᱢ ᱡᱚᱫᱤ ᱛᱷᱚᱯᱲᱟᱢ ᱥᱟᱦᱟᱡᱡᱚᱧᱼᱟ ᱠᱷᱩᱵ ᱵᱷᱟᱜᱮ ᱦᱩᱭᱩᱜᱼᱟ ᱡᱚᱫᱤ ᱟᱢ ᱚᱱᱟ ᱜᱟᱹᱰᱤ ᱨᱮᱭᱟᱜ ᱱᱟᱢᱵᱟᱨ ᱠᱚᱢ ᱵᱟᱲᱟᱭ ᱠᱷᱟᱡ ᱛᱟᱦᱞᱮ ᱯᱷᱳᱱ ᱠᱟᱛᱮᱜ ᱦᱚᱨᱨᱮ ᱛᱤᱜᱩᱦᱚᱪᱚ ᱠᱚᱢ ᱦᱮᱸ ᱞᱟᱜᱟ ᱛᱤᱭᱳᱜ ᱠᱟᱛᱮᱜ ᱡᱚᱫᱤ ᱤᱧᱟᱹᱜ ᱵᱮᱜ ᱧᱟᱢ ᱞᱮᱱᱠᱷᱟᱡ ᱠᱷᱩᱵ ᱵᱷᱟᱹᱜᱤ ᱦᱩᱭᱩᱜᱼᱟ ᱠᱷᱩᱵ ᱛᱟᱲᱟᱛᱟᱲᱤ ᱰᱨᱟᱭᱵᱷᱟᱨ ᱥᱟᱦᱮᱵ ᱛᱷᱚᱲᱟ ᱛᱟᱲᱟ ᱛᱟᱲᱤ ᱢᱟᱪᱷᱟ ᱤᱫᱤ ᱞᱮᱢ